ᱥᱟᱸᱜᱷᱟᱨ ᱤᱧᱟᱹᱜ ᱴᱚᱴᱷᱟ ᱨᱮ ᱟᱹᱰᱤ ᱜᱮ ᱩᱛᱱᱟᱹᱣ ᱜᱚᱲᱚᱭ ᱮᱢ ᱟᱠᱟᱫᱟ ᱡᱮ ᱞᱮᱠᱟ ᱢᱤᱫ ᱢᱤᱫ ᱴᱚᱴᱷᱟ ᱨᱮ ᱢᱤᱫ ᱢᱤᱫ ᱨᱚᱠᱚᱢ ᱞᱟᱭ ᱞᱟᱠᱪᱟᱨ ᱟᱪᱟᱨ ᱵᱮᱵᱷᱟᱨ ᱚᱱᱟᱛᱮ ᱩᱛᱱᱟᱹᱣ ᱞᱟᱹᱜᱤᱫ ᱫᱟᱬᱟᱱ ᱥᱮ ᱥᱟᱸᱜᱷᱟᱨ ᱞᱟᱹᱠᱛᱤᱜ ᱠᱟᱱᱟ ᱟᱨ ᱩᱛᱱᱟᱹᱣ ᱨᱮᱦᱚᱸ ᱠᱟᱹᱢᱤᱭ ᱮᱢᱟ ᱱᱚᱣᱟ ᱴᱚᱴᱷᱟ ᱨᱮ ᱥᱟᱸᱜᱷᱟᱨᱤᱭᱟᱹ ᱠᱚ ᱥᱟᱞᱟᱜ ᱧᱟᱯᱟᱢ ᱠᱟᱛᱮ ᱩᱱᱠᱩ ᱥᱟᱞᱟᱜ ᱵᱩᱜᱤ ᱵᱟᱹᱲᱤᱡ ᱜᱟᱞᱢᱟᱨᱟᱣ ᱦᱩᱭ ᱟᱠᱟᱱᱟ ᱥᱮ ᱟᱠᱚ ᱡᱟᱦᱟᱸ ᱵᱟᱲᱟᱭ ᱛᱮᱱᱟᱜ ᱚᱱᱟ ᱠᱚᱦᱚᱸ ᱵᱟᱲᱟᱭ ᱚᱪᱚ ᱟᱠᱟᱫ ᱠᱚᱣᱟ ᱟᱨ ᱩᱱᱠᱩ ᱥᱟᱞᱟᱜ ᱫᱚ ᱵᱩᱜᱤ ᱜᱮ ᱵᱮᱵᱦᱟᱨ ᱤᱧ ᱮᱢ ᱟᱠᱟᱫ ᱠᱚᱣᱟ